ᱤᱧᱟᱹᱜ ᱥᱩᱨ ᱥᱩᱯᱩᱨ ᱨᱮ ᱢᱮᱱᱟᱜ ᱟᱠᱟᱫ ᱧᱩᱢ ᱩᱨᱩᱢ ᱢᱚᱦᱟ ᱵᱤᱫᱫᱟᱹᱜᱟᱲ ᱠᱚᱫᱚ ᱦᱩᱭᱩᱜ ᱠᱟᱱᱟ ᱨᱟᱭᱯᱩᱨ ᱵᱞᱚᱠ ᱢᱟᱦᱟ ᱵᱤᱫᱫᱟᱹᱜᱟᱲ ᱯᱤ ᱟᱨ ᱮᱢ ᱮᱥ ᱥᱤ ᱥᱮ ᱯᱚᱱᱰᱤᱛ ᱨᱚᱜᱷᱩᱱᱟᱛ ᱢᱩᱨᱢᱩ ᱥᱨᱤᱛᱤ ᱢᱚᱦᱟ ᱵᱤᱫᱫᱟᱹᱜᱟᱲ ᱠᱷᱟᱛᱲᱟ ᱟᱹᱫᱤᱵᱟᱹᱥᱤ ᱢᱚᱦᱟ ᱵᱤᱫᱫᱟᱹᱜᱟᱲ ᱥᱤᱞᱫᱟᱹ ᱪᱚᱱᱫᱚᱨ ᱥᱮᱠᱷᱚᱨ ᱢᱚᱦᱟ ᱵᱤᱫᱫᱟᱹᱜᱟᱲ ᱯᱟᱸᱪ ᱢᱩᱬᱩ ᱢᱚᱦᱟ ᱵᱤᱫᱫᱟᱹᱜᱟᱲ ᱟᱨᱦᱚᱸ ᱮᱢᱟᱱ ᱮᱢᱟᱱ ᱠᱚ ᱟᱨ ᱜᱷᱟᱸᱨᱚᱡᱽ ᱨᱮ ᱱᱤᱛ ᱫᱚ ᱚᱠᱚᱭ ᱦᱚᱸ ᱢᱟᱦᱟ ᱵᱤᱫᱫᱟᱹᱜᱟᱲ ᱠᱚᱨᱮ ᱫᱚᱠᱚ ᱯᱟᱲᱟᱣ ᱟᱠᱟᱱ ᱜᱮᱭᱟ ᱢᱮᱱᱠᱷᱟᱱ ᱟᱹᱛᱩ ᱨᱮᱱ ᱢᱤᱫ ᱵᱟᱨ ᱦᱚᱲ ᱜᱤᱫᱽᱨᱟᱹ ᱠᱚᱫᱚ ᱢᱚᱦᱟ ᱵᱤᱫᱫᱟᱹᱜᱟᱲ ᱠᱚᱨᱮ ᱫᱚᱠᱚ ᱯᱟᱲᱦᱟᱜ ᱠᱟᱱ ᱜᱮᱭᱟ ᱩᱱᱠᱩ ᱫᱚ ᱚᱠᱚᱭ ᱠᱚᱫᱚ ᱵᱤ ᱮ ᱮᱢ ᱮ ᱵᱤ ᱮᱥ ᱥᱤ ᱥᱮ ᱟᱨᱚ ᱢᱮᱱᱟᱜ ᱟᱠᱟᱱ ᱟᱹᱰᱤ ᱞᱮᱠᱟᱱ ᱠᱳᱨᱥ ᱠᱚ ᱥᱮ ᱠᱳᱨᱥ ᱛᱮᱠᱚ ᱯᱟᱲᱦᱟᱜ ᱠᱟᱱ ᱠᱟᱱ ᱜᱮᱭᱟ